ᱤᱧ ᱛᱩᱢᱫᱟᱜ ᱴᱟᱢᱟᱠᱤᱧ ᱨᱩᱭᱟ ᱚᱱᱟ ᱛᱩᱢᱫᱟᱜ ᱨᱩ ᱞᱟᱜᱽᱬᱮ ᱫᱚ ᱰᱟᱦᱟᱨ ᱞᱟᱜᱽᱬᱮ ᱡᱷᱤᱸᱠᱟᱹ ᱚᱱᱟᱠᱚᱧ ᱨᱩ ᱫᱟᱲᱮᱭᱟᱜᱼᱟ ᱟᱨ ᱴᱟᱢᱟᱠ ᱤᱧ ᱨᱩ ᱫᱟᱲᱮᱭᱟᱜᱼᱟ ᱴᱟᱢᱟᱠ ᱨᱩ ᱨᱮ ᱟᱹᱰᱤ ᱪᱮᱦᱨᱟ ᱜᱩᱱ ᱢᱮᱱᱟᱜᱼᱟ ᱟᱹᱰᱤ ᱱᱟᱯᱟᱭ ᱨᱩᱜᱼᱟ ᱟᱸᱡᱚᱢᱚᱜᱼᱟ ᱟᱨ ᱤᱧ ᱛᱤᱨᱭᱳ ᱟᱨ ᱵᱟᱱᱟᱢ ᱨᱩ ᱞᱟᱹᱜᱤ ᱟᱹᱰᱤᱧ ᱠᱩᱥᱤᱥᱮᱜᱼᱟ ᱟᱹᱰᱤᱧ ᱪᱮᱥᱴᱟᱭᱮᱜᱼᱟ ᱛᱤᱨᱭᱳ ᱚᱨᱚᱝ ᱵᱟᱱᱟᱢ ᱨᱩ ᱟᱨ ᱥᱟᱱᱛᱟᱲ ᱥᱟᱶᱛᱟ ᱨᱮᱫᱚ ᱪᱚᱲᱪᱩᱲᱤ ᱟᱹᱰᱤ ᱪᱮᱦᱨᱟ ᱠᱚ ᱨᱩᱭᱟ ᱤᱧᱦᱚᱸ ᱚᱱᱟᱫᱚ ᱪᱮᱫᱚᱜ ᱥᱟᱱᱟᱧ ᱠᱟᱱᱟ ᱪᱚᱲᱪᱩᱲᱤ ᱨᱩ ᱟᱹᱰᱤ ᱪᱮᱦᱨᱟ ᱟᱸᱡᱚᱢᱚᱜᱼᱟ ᱛᱩᱢᱫᱟᱜ ᱨᱩᱭᱮᱱᱠᱷᱟᱱ ᱴᱟᱢᱟᱠ ᱨᱩᱜᱼᱟ ᱴᱟᱢᱟᱠ ᱨᱩ ᱞᱮᱱᱠᱷᱟᱱ ᱫᱚ ᱪᱚᱲᱪᱚᱲᱤ ᱪᱚᱲᱪᱚᱲᱤ ᱵᱟᱝᱠᱷᱟᱱ ᱫᱚ ᱨᱩ ᱨᱮᱱᱟᱜ ᱵᱮᱥ ᱪᱮᱦᱨᱟ ᱵᱟᱝ ᱟᱸᱡᱚᱢᱚᱜᱼᱟ ᱟᱨ ᱟᱠᱷᱲᱟ ᱨᱚᱢᱚᱡᱽ ᱵᱟᱭ ᱦᱤᱡᱩᱜᱼᱟ ᱚᱱᱟ ᱠᱷᱟᱹᱛᱤᱨ ᱥᱟᱶ ᱨᱮᱜᱮ ᱛᱩᱢᱫᱟᱜ ᱴᱟᱢᱟᱠ ᱟᱨ ᱪᱚᱲᱪᱚᱲᱤ ᱟᱨ ᱛᱤᱨᱭᱳ ᱟᱨ ᱵᱟᱱᱟᱢ ᱛᱮᱫᱚ ᱚᱱᱛᱚᱨᱮ ᱦᱤᱞᱟᱹᱣ ᱜᱚᱫᱟ ᱚᱱᱠᱟᱱᱟᱜ ᱚᱨᱚᱝ ᱠᱟᱱᱟ ᱚᱱᱟᱫᱚ ᱟᱹᱰᱤ ᱛᱮᱫ ᱦᱚᱲᱟᱜ ᱢᱚᱱ ᱵᱚᱫᱚᱞ ᱜᱚᱫ ᱟᱠᱟᱫᱼᱟᱭ ᱚᱱᱟ ᱛᱤᱨᱭᱳ ᱟᱨ ᱵᱟᱱᱟᱢ ᱛᱮᱫᱚ ᱚᱱᱟ ᱠᱷᱟᱹᱛᱤᱨ ᱛᱤᱨᱭᱳ ᱟᱨ ᱵᱟᱱᱟᱢ ᱫᱚ ᱱᱤᱪᱳᱞ ᱡᱟᱭᱜᱟ ᱵᱚᱸᱜᱟ ᱥᱛᱷᱟᱱ ᱡᱟᱭᱜᱟ ᱠᱚᱨᱮ ᱠᱚ ᱚᱨᱚᱝ ᱟᱠᱚ ᱤᱧᱦᱚᱸ ᱚᱱᱟ ᱤᱭᱟᱹ ᱛᱮ ᱪᱮᱫᱚᱜ ᱥᱟᱱᱟᱧ ᱠᱟᱱᱟ ᱪᱚᱲᱪᱚᱲᱤ ᱵᱟᱱᱟᱢ ᱟᱨ ᱛᱤᱨᱭᱳ ᱚᱨᱚᱝ ᱫᱚ ᱟᱹᱰᱤ ᱛᱮᱫ ᱜᱮ ᱥᱟᱱᱟᱧ ᱠᱟᱱᱟ ᱚᱱᱟ ᱠᱷᱟᱹᱛᱤᱨ ᱟᱹᱰᱤᱧ ᱨᱤᱠᱟᱹᱭᱮᱫᱼᱟ ᱦᱟᱲᱟᱢ ᱡᱚᱱᱚᱢ ᱨᱮᱦᱚᱸ ᱚᱱᱟᱧ ᱪᱮᱫᱚᱜᱼᱟ